ᱢᱟᱨᱮ ᱥᱮᱨᱮᱧ ᱟᱨ ᱱᱮᱛᱟᱨᱟᱜ ᱥᱮᱨᱮᱧ ᱢᱩᱫᱨᱮ ᱵᱷᱮᱜᱟᱨ ᱫᱚ ᱱᱚᱣᱟᱜᱮ ᱡᱮ ᱢᱟᱨᱮ ᱥᱮᱨᱮᱧ ᱮᱢ ᱟᱸᱡᱚᱢ ᱞᱮᱠᱷᱟᱱ ᱫᱚ ᱢᱚᱱᱮ ᱡᱤᱣᱤ ᱛᱟᱨᱠᱚ ᱨᱟᱠᱟᱵᱚᱜ ᱛᱟᱢᱟ ᱢᱮᱱᱠᱷᱟᱱ ᱱᱟᱦᱟᱜ ᱥᱮᱨᱮᱧ ᱫᱚᱢ ᱟᱸᱡᱚᱢ ᱞᱮᱠᱷᱟᱱ ᱟᱢ ᱵᱩᱡ ᱜᱮ ᱵᱟᱢ ᱧᱟᱢᱮᱫᱟ ᱡᱮ ᱪᱮᱫ ᱠᱚ ᱞᱟᱹᱭ ᱦᱚᱪᱚᱭᱮᱫᱟ ᱥᱮᱨᱮᱧ ᱛᱟᱞᱟᱛᱮ